ᱟᱵᱚ ᱥᱟᱱᱛᱟᱲ ᱥᱚᱢᱟᱡᱽ ᱢᱮᱱᱛᱮ ᱥᱮᱫᱟᱭ ᱵᱚᱱ ᱛᱟᱦᱮᱸ ᱠᱟᱱᱟ ᱵᱤᱨ ᱵᱩᱨᱩ ᱨᱮᱵᱚᱱ ᱛᱟᱦᱮᱱ ᱠᱟᱱ ᱛᱟᱦᱮᱱᱟ ᱚᱞᱚᱜ ᱯᱟᱲᱦᱟᱜ ᱥᱮᱨᱚᱠᱚᱢ ᱵᱟᱵᱚᱱ ᱵᱟᱰᱟᱭ ᱠᱟᱱ ᱛᱟᱦᱮᱱᱟ ᱛᱚᱵᱮ ᱫᱤᱞ ᱫᱟᱲᱮ ᱡᱟᱦᱟᱸ ᱛᱟᱦᱮᱸ ᱠᱟᱱ ᱛᱟᱵᱚᱱᱟ ᱟᱹᱰᱤ ᱱᱟᱯᱟᱭ ᱛᱟᱦᱮᱸ ᱠᱟᱱ ᱛᱟᱵᱚᱱᱟ ᱠᱟᱨᱚᱱ ᱟᱵᱚ ᱵᱚᱱ ᱵᱟᱰᱟᱭᱟ ᱩᱱᱤᱥ ᱥᱚ ᱯᱚᱧᱪᱟᱱᱱᱚ ᱨᱮ ᱡᱚᱠᱷᱚᱱ ᱥᱤᱫᱩ ᱠᱟᱹᱱᱩ ᱛᱟᱠᱚ ᱠᱚ ᱞᱟᱹᱲᱦᱟᱹᱭ ᱞᱮᱱᱟ ᱚᱞᱚᱜ ᱯᱟᱲᱦᱟᱜ ᱪᱮᱫ ᱦᱚᱸ ᱵᱟᱝᱠᱚ ᱵᱟᱲᱟᱭ ᱠᱟᱱ ᱛᱟᱦᱮᱱᱟ ᱠᱤᱱᱛᱩ ᱛᱟᱣ ᱦᱚᱸ ᱦᱟᱡᱟᱨ ᱦᱟᱡᱟᱨ ᱦᱚᱲ ᱡᱩᱢᱤᱫ ᱠᱟᱛᱮᱜ ᱢᱤᱫᱴᱟᱝ ᱦᱩᱞ ᱠᱚ ᱛᱮᱭᱟᱨ ᱫᱟᱲᱮᱭᱟᱫ ᱛᱟᱦᱮᱱᱟ ᱱᱟᱦᱟᱜ ᱟᱵᱚ ᱟᱹᱰᱤ ᱵᱚᱱ ᱩᱱᱱᱚᱛᱤᱣ ᱠᱟᱱᱟ ᱥᱤᱠᱠᱷᱟ ᱫᱤᱠ ᱫᱤᱭᱮ ᱠᱟᱞᱪᱟᱨ ᱫᱤᱠ ᱫᱤᱭᱮ ᱢᱮᱱᱠᱷᱟᱱ ᱟᱵᱚ ᱵᱚᱱ ᱵᱟᱰᱟᱭᱟ ᱟᱵᱚ ᱵᱚ ᱟᱵᱚ ᱱᱮᱛᱟᱨ ᱵᱚᱱ ᱰᱤᱡᱤᱴᱟᱞ ᱪᱟᱵᱟᱣ ᱠᱟᱱᱟ ᱟᱵᱚᱴᱷᱮᱱ ᱡᱳᱜᱟᱡᱳᱜᱽ ᱢᱟᱫᱽᱫᱷᱚᱢ ᱦᱮᱱᱟᱜᱼᱟ ᱡᱟᱦᱟᱸ ᱫᱚ ᱥᱮᱫᱟᱭ ᱵᱟᱝ ᱛᱟᱦᱮᱸ ᱠᱟᱱᱟ ᱟᱵᱚ ᱯᱟᱥᱟᱯᱟᱹᱥᱤ ᱴᱚᱞᱟ ᱛᱚ ᱫᱩᱨ ᱱᱚᱰᱮ ᱠᱷᱚᱱ ᱟᱵᱚ ᱵᱤᱫᱮᱥ ᱫᱷᱟᱹᱵᱤᱡ ᱵᱚᱱ ᱢᱤᱫᱴᱮᱱ ᱡᱳᱜᱟᱡᱳᱜᱽ ᱵᱚᱱ ᱢᱟᱱᱮ ᱢᱤᱫ ᱥᱮᱠᱮᱱᱰ ᱨᱮᱵᱚᱱ ᱠᱚᱨᱟᱣ ᱫᱟᱲᱮᱭᱟᱜᱼᱟ ᱟᱨ ᱥᱤᱠᱷᱱᱟᱹᱛ ᱫᱤᱠ ᱫᱤᱭᱮ ᱦᱚᱸ ᱟᱹᱰᱤ ᱟᱸᱴ ᱵᱚᱱ ᱞᱟᱦᱟᱣ ᱠᱟᱱᱟ ᱢᱮᱱᱠᱷᱟᱱ ᱱᱮᱛᱟᱨᱟᱜ ᱯᱚᱨᱤᱥᱛᱷᱤᱛᱤ ᱱᱮᱛᱟᱨ ᱦᱚᱸ ᱟᱵᱚ ᱪᱮᱛᱟᱱ ᱨᱚᱰᱚᱡ ᱠᱚᱪᱞᱚᱱ ᱵᱮᱵᱟᱹᱲᱤᱡ ᱠᱟᱹᱢᱤ ᱪᱟᱹᱞᱩᱜ ᱠᱟᱱ ᱜᱮᱭᱟ ᱛᱚᱵᱩᱳ ᱢᱤᱫᱴᱟᱝ ᱩᱱᱠᱩ ᱵᱤᱨ ᱡᱟᱦᱟᱸᱭ ᱥᱤᱫᱩ ᱠᱟᱹᱱᱩ ᱠᱚ ᱛᱟᱦᱮᱸ ᱠᱟᱱᱟ ᱛᱤᱞᱠᱟᱹ ᱵᱟᱵᱟ ᱛᱟᱠᱚ ᱵᱤᱨᱥᱟ ᱢᱩᱱᱰᱟ ᱛᱟᱠᱚ ᱞᱮᱠᱟᱱ ᱚᱱᱠᱟᱱ ᱦᱩᱞ ᱵᱟᱝᱵᱚᱱ ᱛᱮᱭᱟᱨ ᱫᱟᱲᱮᱭᱟᱜ ᱠᱟᱱᱟ ᱛᱚ ᱛᱚᱯᱷᱟᱛ ᱫᱚ ᱱᱚᱣᱟ ᱜᱮ ᱥᱤᱠᱷᱱᱟᱹᱛ ᱠᱟᱱᱟᱵᱚᱱ ᱥᱮᱪᱮᱫ ᱠᱟᱱᱟᱵᱚᱱ ᱠᱤᱱᱛᱩ ᱤᱭᱩᱱᱤᱴᱤ ᱟᱵᱚ ᱡᱟᱦᱟᱸ ᱮᱠᱛᱟ ᱛᱟᱦᱮᱸ ᱠᱟᱱᱟ ᱫᱤᱞ ᱫᱟᱲᱮ ᱚᱱᱟ ᱫᱚᱵᱚᱱ ᱟᱫ ᱠᱟᱫᱟ